ᱡᱷᱟᱲᱜᱨᱟᱢ ᱦᱚᱱᱚᱛ ᱨᱮ ᱠᱤᱪᱷᱩ ᱨᱤᱦᱤᱴ ᱚᱲᱟᱜ ᱨᱮᱭᱟᱜ ᱵᱤᱠᱚᱞᱯᱚ ᱫᱚ ᱵᱷᱟᱲᱟ ᱚᱲᱟᱜ ᱱᱚᱣᱟ ᱵᱷᱟᱲᱟ ᱚᱲᱟᱜ ᱱᱚᱣᱟ ᱵᱷᱟᱲᱟ ᱚᱲᱟᱜ ᱨᱮ ᱟᱭᱢᱟ ᱞᱮᱠᱟᱱ ᱥᱩᱵᱤᱫᱷᱟ ᱧᱟᱢᱚᱜᱼᱟ ᱡᱮᱞᱮᱠᱟ ᱫᱟᱜ ᱨᱮᱱᱟᱜ ᱤᱞᱮᱠᱴᱨᱤᱠ ᱨᱮᱱᱟᱜ ᱮᱢᱟᱱ ᱠᱚ ᱱᱚᱰᱮ ᱫᱚ ᱟᱭᱢᱟ ᱞᱮᱠᱟᱱ ᱤᱛᱩᱱ ᱟᱥᱲᱟ ᱵᱤᱫᱽᱫᱟᱹᱜᱟᱲ ᱥᱮ ᱡᱮᱸᱜᱮᱛ ᱵᱤᱫᱽᱫᱟᱹᱜᱟᱲ ᱠᱚ ᱢᱮᱱᱟᱜ ᱛᱮ ᱱᱚᱰᱮ ᱫᱚ ᱱᱚᱣᱟ ᱥᱮ ᱱᱚᱣᱟ ᱵᱟᱡᱟᱨ ᱨᱮᱱᱟᱜ ᱟᱨ ᱨᱮᱹᱞ ᱤᱥᱴᱤᱞ ᱨᱮᱭᱟᱜ ᱡᱷᱩᱸᱠ ᱮ ᱡᱷᱟᱞᱠᱟᱣ ᱨᱟᱠᱟᱵᱟ ᱱᱚᱰᱮ ᱫᱚ ᱡᱳᱜᱟᱡᱳᱜᱽ ᱨᱮᱱᱟᱜ ᱥᱩᱵᱤᱷᱟ ᱦᱚᱸ ᱟᱹᱰᱤ ᱞᱮᱠᱟᱱᱟᱜ ᱜᱮ ᱢᱮᱱᱟᱜᱼᱟ ᱡᱮᱢᱚᱱ ᱨᱳᱰ ᱥᱮ ᱨᱮᱹᱞ ᱞᱟᱹᱭᱤᱱ ᱨᱮᱱᱟᱜ ᱵᱮᱵᱚᱥᱛᱷᱟ ᱦᱚᱸ ᱢᱮᱱᱟᱜᱼᱟ ᱱᱚᱣᱟ ᱱᱚᱰᱮ ᱫᱚ ᱟᱹᱰᱤ ᱞᱮᱠᱟᱱ ᱠᱟᱹᱢᱤ ᱥᱮ ᱥᱮᱪᱮᱫ ᱞᱟᱹᱜᱤᱫ ᱠᱚ ᱦᱤᱡᱩᱜᱼᱟ ᱱᱚᱣᱟ ᱥᱮᱪᱮᱫ ᱞᱟᱹᱜᱤᱫ ᱥᱮ ᱠᱟᱹᱢᱤ ᱞᱟᱹᱜᱤᱫ ᱡᱟᱦᱟᱸᱭ ᱠᱚ ᱦᱤᱡᱩᱜᱼᱟ ᱩᱱᱠᱩ ᱞᱟᱹᱜᱤᱫ ᱦᱚᱸ ᱟᱹᱰᱤ ᱱᱟᱯᱟᱭ ᱵᱮᱵᱚᱥᱛᱷᱟ ᱢᱮᱱᱟᱜᱼᱟ ᱚᱱᱟ ᱫᱚ ᱵᱷᱟᱲᱟ ᱚᱲᱟᱜ ᱱᱚᱣᱟ ᱵᱷᱟᱲᱟ ᱚᱲᱟᱜ ᱨᱮᱱᱟᱜ ᱦᱩᱰᱤᱧ ᱵᱷᱟᱲᱟ ᱚᱲᱟᱜ ᱨᱮᱱᱟᱜ ᱠᱟᱹᱣᱰᱤ ᱫᱚ ᱢᱤᱫ ᱜᱮᱥᱟᱭ ᱢᱚᱬᱮ ᱥᱟᱭ ᱞᱟᱜᱟᱜᱼᱟ ᱡᱟᱦᱟᱸᱭ ᱵᱟᱦᱨᱮ ᱠᱚᱱ ᱠᱟᱹᱢᱤ ᱥᱮ ᱥᱮᱪᱮᱫ ᱞᱟᱹᱜᱤᱫ ᱮ ᱦᱤᱡᱩᱜᱼᱟ ᱩᱱᱤ ᱫᱚ ᱱᱚᱣᱟ ᱵᱷᱟᱲᱟ ᱚᱲᱟᱜ ᱨᱮᱭ ᱛᱟᱦᱮᱸ ᱫᱟᱲᱮᱭᱟᱜᱼᱟ ᱱᱚᱣᱟ ᱵᱷᱟᱲᱟ ᱚᱲᱟᱜ ᱨᱮ ᱛᱟᱦᱮᱸ ᱠᱟᱛᱮᱜ ᱟᱭᱢᱟ ᱞᱮᱠᱟᱱ ᱥᱩᱵᱤᱫᱷᱟ ᱥᱮ ᱱᱚᱰᱮ ᱠᱷᱚᱱ ᱯᱟᱲᱦᱟᱣ ᱨᱮᱱᱟᱜ ᱥᱩᱵᱤᱫᱷᱟ ᱦᱚᱭ ᱧᱟᱢᱟ